ᱜᱮᱞ ᱤᱨᱟᱹᱞ ᱥᱟᱭ ᱢᱚᱬᱮ ᱜᱮᱞ ᱢᱚᱬᱮ ᱥᱟᱹᱦᱤᱛ ᱨᱮᱭᱟᱜ ᱯᱮ ᱜᱮᱞ ᱡᱩᱱ ᱱᱚᱣᱟ ᱫᱚ ᱥᱟᱱᱛᱟᱲ ᱠᱚᱣᱟᱜ ᱱᱟᱜᱟᱢ ᱨᱮ ᱟᱹᱰᱤ ᱢᱟᱨᱟᱝ ᱫᱤᱱ ᱠᱟᱱᱟ ᱡᱟᱦᱟᱸ ᱫᱤᱱ ᱫᱚ ᱨᱮᱫᱚ ᱥᱤᱫᱩ ᱠᱟᱹᱱᱦᱩ ᱛᱟᱠᱤᱱ ᱞᱟᱹᱲᱦᱟᱹᱭ ᱠᱤᱱ ᱦᱚᱦᱚ ᱞᱮᱫᱟ ᱢᱚᱬᱮ ᱢᱮ ᱜᱮᱞ ᱟᱨᱮ ᱮ ᱥᱟᱭ ᱢᱚᱬᱮ ᱥᱟᱹᱦᱤᱛ ᱨᱮᱫᱚ ᱚᱞ ᱜᱩᱨᱩ ᱯᱚᱱᱰᱤᱛ ᱨᱟᱹᱜᱷᱩᱱᱟᱛᱷ ᱢᱩᱨᱢᱩᱣᱟᱜ ᱡᱟᱱᱟᱢ ᱢᱟᱦᱟ ᱠᱟᱱᱟ ᱵᱟᱜᱮ ᱵᱟᱨ ᱰᱤᱥᱮᱢᱵᱚᱨ ᱵᱟᱜᱮ ᱥᱟᱭ ᱯᱮ ᱥᱟᱹᱦᱤᱛ ᱨᱮᱫᱚ ᱥᱚᱝᱵᱤᱫᱷᱟᱱ ᱨᱮᱭᱟᱜ ᱤᱨᱟᱹᱞ ᱟᱱᱟᱜ ᱛᱷᱚᱠ ᱨᱮ ᱥᱟᱱᱛᱟᱲᱤ ᱯᱟᱹᱨᱥᱤ ᱥᱮᱞᱮᱫ ᱞᱮᱱᱟ ᱜᱮᱞ ᱢᱚᱬᱮ ᱚᱠᱴᱳᱵᱚᱨ ᱜᱮ ᱟᱨᱮ ᱥᱟᱭ ᱮᱭᱟᱭ ᱜᱮᱞ ᱢᱚᱬᱮ ᱥᱟᱞ ᱨᱮᱫᱚ ᱟᱠᱟᱥᱵᱟᱱᱤ ᱠᱷᱚᱱ ᱥᱟᱱᱛᱟᱲᱤ ᱠᱷᱚᱵᱚᱨ ᱩᱪᱷᱟᱹᱱ ᱞᱮᱱᱟ ᱵᱟᱨ ᱚᱠᱴᱳᱵᱚᱨ ᱜᱮᱞ ᱤᱨᱟᱹᱞ ᱥᱟᱞ ᱢᱚᱬᱮ ᱜᱮᱞ ᱯᱩᱱ ᱥᱟᱹᱦᱤᱛ ᱛᱚ ᱢᱟᱹᱡᱷᱤ ᱨᱟᱢᱫᱟᱥ ᱴᱩᱰᱩ ᱨᱮᱥᱠᱟᱣᱟᱜ ᱡᱟᱱᱟᱢ ᱢᱟᱦᱟ ᱠᱟᱱᱟ